ᱦᱮᱞᱳ ᱦᱮᱸ ᱚᱠᱚᱭ ᱵᱤᱱ ᱞᱟᱹᱭᱫᱟ ᱦᱮᱸ ᱞᱟᱹᱯᱤᱛ ᱜᱮ ᱠᱟᱱᱟᱞᱤᱧ ᱞᱟᱹᱭ ᱵᱤᱱ ᱪᱮᱫ ᱠᱷᱚᱵᱚᱨ ᱦᱮᱸ ᱫᱚᱠᱟᱱ ᱫᱚ ᱱᱮᱜᱼᱮ ᱜᱮᱞᱤᱧ ᱡᱷᱤᱡ ᱟᱠᱟᱜᱼᱟ ᱟᱨ ᱢᱤᱫ ᱵᱟᱨ ᱜᱟᱱ ᱦᱮᱡ ᱦᱚᱸᱠᱚ ᱦᱮᱡ ᱥᱮᱴᱮᱨ ᱟᱠᱟᱱᱟ ᱟᱫᱚ ᱪᱮᱫ ᱞᱮᱠᱟ ᱡᱩᱞᱩᱯᱚᱜ ᱞᱟᱹᱜᱤᱫᱚᱜ ᱵᱤᱱ ᱦᱮᱸ ᱟᱪᱪᱷᱟ ᱴᱷᱤᱠ ᱜᱮᱭᱟ ᱦᱮᱸ ᱦᱮᱸ ᱦᱤᱡᱩᱜ ᱵᱤᱱ ᱥᱮ ᱠᱟᱹᱴᱤᱡ ᱢᱤᱫ ᱜᱷᱟᱹᱲᱤ ᱯᱚᱨᱮ ᱦᱤᱡᱩᱜ ᱵᱤᱱ ᱵᱟᱨᱭᱟ ᱯᱮᱭᱟ ᱜᱟᱱ ᱠᱷᱩᱫᱽᱫᱟᱨ ᱢᱮᱱᱟᱜ ᱠᱚᱛᱟᱞᱤᱧᱟ ᱩᱱᱠᱩ ᱞᱤᱧ ᱟᱲᱟᱜ ᱜᱚᱫ ᱠᱟᱠᱚᱜᱮ ᱛᱟᱨᱯᱚᱨᱮ ᱦᱟᱸᱜ ᱛᱟᱦᱞᱮ ᱞᱤᱧ ᱦᱤᱡᱩᱜ ᱵᱤᱱ ᱦᱟᱸᱜ ᱠᱤᱪᱷᱩᱠᱠᱷᱚᱱ ᱯᱚᱨᱮ ᱟᱨ ᱠᱷᱟᱹᱞᱤ ᱵᱤᱱ ᱡᱩᱞᱩᱯᱚᱜᱼᱟ ᱥᱮ ᱫᱟᱹᱲᱭᱟᱹ ᱠᱚᱦᱚᱸ ᱥᱮ ᱵᱤᱱ ᱠᱚᱞᱚᱯ ᱮᱢᱟᱱ ᱠᱚ ᱦᱮᱸ ᱜᱚᱢᱠᱮ ᱱᱚᱜᱼᱚᱭ ᱛᱚ ᱱᱩᱱ ᱥᱮᱨᱢᱟ ᱥᱟᱱᱟᱢ ᱠᱚᱜᱮᱞᱤᱧ ᱡᱩᱞᱩᱯ ᱟᱹᱜᱩᱭᱮᱫ ᱠᱚᱣᱟ ᱮᱠᱷᱚᱱ ᱦᱚᱸ ᱱᱤᱭᱟᱹ ᱜᱷᱟᱹᱲᱤᱡ ᱛᱮᱦᱚᱸ ᱚᱠᱚᱭᱦᱚᱸ ᱵᱟᱹᱲᱤᱡ ᱛᱚ ᱟᱹᱣᱨᱤ ᱠᱚ ᱞᱟᱹᱭᱟ ᱱᱟᱯᱟᱭ ᱜᱮᱛᱚ ᱥᱟᱱᱟᱢ ᱦᱚᱲ ᱠᱚ ᱞᱟᱹᱭᱫᱟ ᱱᱟᱯᱟᱭ ᱟᱥᱟ ᱠᱟᱛᱮᱫ ᱜᱮᱛᱚ ᱱᱚᱜᱼᱚᱭ ᱡᱚᱛᱚᱞᱤᱧ ᱡᱩᱞᱩᱯᱮᱫ ᱠᱚᱣᱟ ᱥᱮᱠᱚ ᱦᱤᱡᱩᱜ ᱠᱟᱱᱟ ᱠᱷᱩᱫᱽᱫᱟᱨ ᱠᱚᱦᱚᱸ ᱠᱚ ᱦᱤᱡᱩᱜ ᱠᱟᱱᱟ ᱦᱤᱡᱩᱜ ᱵᱮᱱ ᱥᱮ ᱚᱥᱩᱵᱤᱫᱷᱟ ᱵᱟᱝ ᱟᱹᱵᱤᱱ ᱪᱮᱫᱠᱟ ᱵᱤᱱ ᱢᱚᱱᱮᱭᱟ ᱚᱱᱠᱟ ᱜᱮᱞᱤᱧ ᱡᱩᱞᱩᱯ ᱵᱤᱱᱟ ᱡᱩᱫᱤᱵᱮᱱ ᱢᱚᱱᱮᱭᱟ ᱱᱮᱜᱽᱨᱳ ᱠᱟᱴᱤᱱ ᱥᱮ ᱛᱟᱞᱟᱨᱮ ᱫᱟᱢᱯᱟ ᱫᱷᱟᱨᱮ ᱫᱷᱟᱨᱮᱛᱮ ᱩᱵ ᱵᱟᱹᱵᱤᱱ ᱫᱚᱦᱚᱭᱟ ᱟᱹᱵᱤᱱ ᱪᱮᱫ ᱠᱟ ᱦᱮᱡ ᱠᱟᱛᱮᱫ ᱵᱤᱱ ᱢᱮᱛᱟᱞᱤᱧᱟ ᱚᱱᱠᱟ ᱜᱮᱞᱤᱧ ᱡᱩᱞᱩᱯ ᱵᱤᱱᱟ ᱟᱨ ᱦᱮᱸ ᱦᱮᱸ ᱦᱮᱸ ᱦᱮᱸ ᱦᱮᱸ ᱟᱪᱪᱷᱟ ᱴᱷᱤᱠ ᱜᱮᱭᱟ ᱦᱮᱸ ᱵᱟᱝ ᱟᱹᱵᱤᱱ ᱪᱮᱫᱠᱟ ᱵᱤᱱ ᱞᱟᱹᱭᱟ ᱚᱱᱠᱟ ᱜᱮᱞᱤᱧ ᱡᱩᱞᱩᱯ ᱵᱤᱱᱟ ᱟᱹᱵᱤᱱ ᱪᱮᱫᱠᱟ ᱵᱤᱱ ᱠᱷᱚᱡᱚᱜᱼᱟ ᱢᱟᱱᱮ ᱟᱹᱞᱤᱧ ᱢᱟ ᱦᱟᱸᱜ ᱫᱚᱠᱟᱱᱫᱟᱨ ᱡᱩᱞᱩᱯ ᱠᱚᱣᱟᱞᱤᱧ ᱢᱟᱱᱮ ᱠᱷᱩᱫᱽᱫᱟᱨ ᱪᱮᱫᱠᱟ ᱠᱚ ᱞᱟᱹᱭᱟ ᱚᱱᱟ ᱚᱱᱩᱯᱟᱛ ᱚᱱᱠᱟ ᱜᱮᱞᱤᱧ ᱡᱩᱞᱩᱯ ᱠᱚᱣᱟ ᱛᱟᱦᱞᱮ ᱚᱠᱟ ᱦᱤᱞᱳᱜ ᱵᱤᱱ ᱦᱤᱡᱩᱜ ᱠᱟᱱᱟ ᱟᱪᱪᱷᱟ ᱴᱷᱤᱠ ᱜᱮᱭᱟ ᱛᱟᱦᱞᱮ ᱦᱮᱡ ᱜᱚᱫᱚᱜ ᱵᱤᱱ ᱦᱮᱡ ᱜᱚᱫᱚᱜ ᱵᱤᱱ ᱛᱟᱦᱞᱮ ᱟᱨ ᱵᱟᱨ ᱯᱮ ᱦᱚᱲ ᱵᱟᱹᱠᱤ ᱢᱮᱱᱟᱜ ᱠᱚᱣᱟ ᱛᱟᱦᱞᱮ ᱩᱱᱠᱩ ᱯᱚᱨᱮᱜᱮ ᱟᱹᱵᱤᱱ ᱞᱤᱧ ᱡᱩᱞᱩᱯ ᱜᱚᱫ ᱠᱟᱵᱮᱱᱟ ᱟᱨ ᱦᱟᱴ ᱠᱚᱵᱤᱱ ᱪᱟᱞᱟᱜ ᱟᱛᱚ ᱦᱟᱜ ᱠᱷᱟᱱ ᱦᱮᱸ ᱩᱱᱤ ᱯᱚᱨᱮ ᱜᱮᱞᱤᱧ ᱫᱚᱦᱚ ᱟᱵᱮᱱᱟ ᱟᱨ ᱵᱟᱨ ᱦᱚᱲ ᱯᱚᱨ ᱜᱮᱞᱤᱧ ᱫᱚᱦᱚ ᱟᱵᱮᱱᱟ ᱦᱮᱡ ᱜᱚᱫᱚᱜ ᱵᱤᱱ ᱟᱹᱵᱤᱱ ᱫᱚ ᱠᱟᱹᱴᱤᱡ ᱟᱨ ᱮᱴᱟᱜ ᱦᱚᱲ ᱠᱷᱚᱱ ᱫᱚ ᱞᱚᱜᱚᱱ ᱧᱚᱜ ᱞᱤᱧ ᱟᱲᱟᱜ ᱵᱮᱱᱟ ᱦᱮᱸ ᱦᱮᱸ ᱴᱷᱤᱠ ᱜᱮᱭᱟ ᱢᱟ ᱞᱤᱧ ᱫᱚᱦᱚ ᱟᱹᱵᱤᱱ ᱠᱟᱱᱟ ᱦᱮᱡ ᱜᱚᱫᱚᱜ ᱵᱤᱱ ᱞᱚᱜᱚᱱ ᱧᱚᱜ